ᱯᱟᱹᱦᱤᱞ ᱵᱤᱫᱟᱹᱞ ᱨᱮᱱ ᱟᱹᱜᱤᱞ ᱯᱦᱟᱯᱲᱟᱢ ᱠᱚ ᱞᱟᱹᱭ ᱪᱟᱞ ᱟᱹᱜᱩ ᱟᱨ ᱵᱟᱝ ᱠᱚ ᱠᱚᱨᱟᱣ ᱟᱹᱜᱩ ᱣᱟᱠᱟᱫ ᱥᱮ ᱧᱩᱛᱩᱢ ᱦᱚᱸ ᱯᱤᱲᱦᱤ ᱛᱟᱭᱱᱚᱢ ᱯᱤᱲᱦᱤ ᱡᱟᱦᱟᱱ ᱪᱟᱨᱪᱟᱣ ᱦᱤᱡᱩᱜ ᱠᱟᱱᱟ ᱚᱱᱟ ᱫᱚ ᱦᱩᱭᱩᱜ ᱠᱟᱱᱟ ᱯᱟᱨᱟᱵᱽ ᱯᱩᱱᱟᱹᱭ ᱨᱮ ᱟᱵᱚ ᱯᱤᱴᱷᱟᱹ ᱰᱩᱢᱵᱩᱜ ᱮᱢᱟᱱᱟᱜ ᱵᱮᱱᱟᱣ ᱡᱚᱢ ᱧᱩᱸ ᱦᱟᱜ ᱡᱚᱢ ᱧᱩᱸ ᱡᱤᱱᱤᱥ ᱵᱚᱱ ᱛᱮᱭᱟᱨ ᱮᱫᱟ ᱛᱚ ᱱᱚᱣᱟ ᱯᱟᱹᱦᱤᱞ ᱦᱚᱸ ᱥᱟᱠᱨᱟᱛ ᱠᱚᱨᱮᱵᱚᱱ ᱱᱚᱝᱠᱟ ᱜᱮᱠᱚ ᱠᱚᱨᱟᱣ ᱞᱮᱫ ᱛᱟᱦᱮᱱᱟ ᱢᱮ ᱞᱮᱠᱟ ᱱᱤᱛᱚᱜ ᱟᱵᱚ ᱵᱚᱱ ᱠᱚᱨᱟᱣ ᱮᱫ ᱜᱮᱭᱟ ᱡᱮ ᱞᱮᱠᱟ ᱠᱟᱨᱟᱦᱤ ᱨᱮ ᱯᱟᱛᱲᱟ ᱯᱤᱴᱷᱟᱹ ᱵᱚᱱ ᱵᱮᱱᱟᱣᱟ ᱤᱱᱟᱹ ᱛᱟᱭᱱᱚᱢ ᱡᱚᱢ ᱟᱵᱚᱱ ᱯᱟᱨᱟᱵᱽ ᱯᱩᱱᱟᱹᱭ ᱨᱮ ᱱᱟᱱᱟ ᱦᱩᱱᱟᱹᱨ ᱯᱤᱴᱷᱟᱹ ᱰᱩᱢᱵᱩᱜ ᱠᱚ ᱵᱮᱱᱟᱣᱟ ᱚᱱᱠᱟ ᱜᱮ ᱞᱟᱦᱟ ᱛᱮ ᱡᱮ ᱞᱮᱠᱟ ᱠᱚ ᱠᱚᱨᱟᱣ ᱞᱮᱫᱟ ᱱᱤᱛᱚᱜ ᱦᱚᱸ ᱟᱵᱚ ᱚᱱᱟ ᱥᱟᱵ ᱫᱚᱦᱚ ᱠᱟᱛᱮᱜ ᱤᱱᱠᱟᱹ ᱜᱮ ᱵᱚᱱ ᱠᱚᱨᱟᱣ ᱟᱹᱜᱩᱭᱮᱼᱟ ᱥᱮ ᱚᱱᱟ ᱫᱚ ᱟᱵᱚᱣᱟᱜ ᱯᱤᱲᱦᱤ ᱛᱟᱭᱱᱚᱢ ᱯᱤᱲᱦᱤ ᱦᱤᱡᱩᱜ ᱠᱟᱱᱟ ᱦᱤᱡᱩᱜ ᱜᱮᱭᱟ ᱱᱚᱝᱠᱟ ᱜᱮ ᱥᱟᱵ ᱫᱚᱦᱚᱭ ᱟᱜᱩᱭᱟ ᱵᱚᱱ